ᱦᱮᱸ ᱤᱧ ᱯᱞᱟᱥᱴᱤᱠ ᱨᱮᱱᱟᱜ ᱛᱷᱟᱹᱨᱤ ᱥᱮ ᱥᱟᱨᱡᱚᱢ ᱥᱟᱠᱟᱱᱟᱜ ᱛᱷᱟᱹᱨᱤ ᱠᱚᱧ ᱵᱮᱱᱟᱣ ᱟᱠᱟᱫᱟ ᱠᱟᱨᱚᱱ ᱱᱤᱭᱟᱹ ᱠᱚ ᱵᱮᱱᱟᱣ ᱠᱟᱛᱮ ᱤᱧ ᱟᱭᱢᱟ ᱨᱚᱠᱚᱢ ᱚᱥᱩᱵᱤᱫᱷᱟ ᱠᱚᱧ ᱵᱟᱧᱪᱟᱣ ᱠᱟᱱᱟ ᱡᱮᱢᱚᱱ ᱚᱲᱟᱜ ᱨᱮ ᱴᱟᱠᱟ ᱯᱚᱭᱥᱟ ᱦᱚᱭᱛᱳ ᱵᱟᱹᱱᱩᱜᱼᱟ ᱠᱤᱱᱛᱩ ᱱᱤᱭᱟᱹ ᱵᱮᱵᱽᱥᱟ ᱢᱤᱫᱴᱤᱡ ᱤᱧ ᱠᱷᱩᱞᱟᱹᱣ ᱠᱮᱫᱟ ᱡᱟᱦᱟᱱᱟᱜ ᱥᱟᱨᱡᱚᱱ ᱥᱟᱠᱟᱢᱛᱮ ᱢᱤᱫᱴᱮᱡ ᱥᱟᱠᱟᱢ ᱵᱮᱱᱟᱣ ᱠᱟᱛᱮᱫ ᱚᱱᱟ ᱥᱟᱠᱟᱢ ᱟᱹᱠᱷᱨᱤᱧ ᱦᱩᱭᱩᱜᱼᱟ ᱚᱱᱟ ᱟᱹᱠᱷᱨᱤᱧ ᱠᱟᱛᱮᱫ ᱤᱧᱟᱹᱜ ᱠᱤᱪᱷᱩ ᱯᱚᱭᱥᱟ ᱦᱩᱭᱩᱜᱚᱜᱼᱟ ᱚᱱᱠᱟᱱ ᱥᱩᱵᱤᱫᱷᱟᱧ ᱧᱮᱞ ᱠᱮᱫᱟ ᱚᱱᱟ ᱠᱷᱟᱹᱛᱤᱨᱼᱛᱮ ᱤᱧ ᱚᱱᱟ ᱥᱟᱠᱟᱢ ᱵᱮᱵᱽᱥᱟ ᱠᱮᱫᱟ ᱥᱮᱧ ᱵᱮᱱᱟᱣ ᱠᱮᱫᱟ ᱟᱨ ᱚᱱᱟ ᱟᱹᱠᱷᱨᱤᱧ ᱠᱤᱫᱟᱹᱧ ᱟᱨ ᱚᱱᱟ ᱯᱞᱟᱥᱴᱤᱠ ᱨᱮᱱᱟᱜ ᱤᱭᱟᱹ ᱦᱚᱸᱧ ᱯᱟᱛᱟ ᱦᱚᱸᱧ ᱵᱮᱱᱟᱣ ᱟᱠᱟᱫᱟ ᱚᱱᱟᱦᱚᱸ ᱵᱮᱱᱟᱣ ᱠᱟᱛᱮᱫ ᱤᱧ ᱟᱹᱠᱷᱨᱤᱧ ᱟᱠᱟᱫᱟ ᱡᱮ ᱚᱱᱟ ᱟᱹᱠᱷᱨᱤᱧ ᱠᱟᱛᱮᱫ ᱦᱚᱸ ᱟᱭᱢᱟ ᱠᱤᱪᱷᱩ ᱯᱚᱭᱥᱟᱹᱧ ᱨᱳᱡᱽᱜᱟᱨ ᱟᱠᱟᱫᱟ ᱚᱱᱟ ᱠᱷᱟᱹᱛᱤᱨᱼᱛᱮ ᱤᱧ ᱚᱱᱟ ᱠᱚ ᱠᱟᱹᱢᱤ ᱠᱩᱥᱤ ᱠᱟᱣᱫᱟ ᱥᱮᱧ ᱠᱟᱹᱢᱤ ᱟᱠᱟᱫᱟ ᱟᱞᱮ ᱱᱚᱛᱮ ᱥᱟᱨᱡᱚᱢ ᱫᱟᱨᱮ ᱠᱚᱦᱚᱸ ᱞᱟᱹᱴᱩ ᱞᱟᱹᱴᱩ ᱢᱮᱱᱟᱜᱼᱟ ᱚᱱᱟ ᱥᱟᱨᱡᱚᱢ ᱥᱟᱠᱟᱢ ᱤᱭᱟᱹ ᱠᱟᱛᱮᱫ ᱚᱱᱟ ᱠᱟᱹᱢᱤᱧ ᱜᱚᱲᱚ ᱟᱠᱟᱫᱟ ᱥᱟᱨᱡᱚᱢ ᱥᱟᱠᱟᱢ ᱨᱮᱱᱟᱜ ᱥᱟᱠᱟᱢ ᱛᱮᱭᱟᱨ ᱟᱹᱰᱤ ᱢᱚᱡᱽ